ᱟᱹᱞᱤᱧᱟᱜ ᱜᱟᱶᱛᱟ ᱨᱮᱫᱚ ᱢᱮᱱᱟᱜ ᱠᱚᱣᱟ ᱯᱩᱨᱟᱹ ᱟᱹᱛᱩ ᱦᱚᱲ ᱠᱩᱲᱤ ᱜᱤᱫᱽᱨᱟᱹ ᱠᱚᱲᱟ ᱜᱤᱫᱽᱨᱟᱹ ᱟᱭᱳ ᱦᱚᱲ ᱵᱟᱵᱟ ᱦᱚᱲ ᱡᱮᱢᱚᱱ ᱜᱚᱢᱦᱟ ᱯᱚᱨᱚᱵᱽ ᱨᱮ ᱜᱚᱢᱦᱟ ᱯᱚᱨᱚᱵᱽ ᱨᱮᱫᱚ ᱟᱞᱮ ᱫᱚ ᱴᱷᱤᱠ ᱛᱤᱠᱤᱱ ᱵᱮᱲᱟ ᱤᱥᱤᱱ ᱵᱟᱥᱟᱝ ᱠᱟᱛᱮᱫ ᱡᱚᱢ ᱟᱞᱮ ᱟᱨ ᱥᱤᱫᱷᱟᱹ ᱟᱠᱷᱲᱟ ᱨᱮᱞᱮ ᱩᱴᱷᱟᱹᱜᱼᱟ ᱟᱠᱷᱲᱟ ᱨᱮ ᱩᱴᱷᱟᱹᱣ ᱠᱟᱛᱮᱫ ᱢᱟᱺᱡᱷᱤ ᱟᱭᱳ ᱞᱮ ᱟᱹᱜᱩᱭᱮᱭᱟ ᱟᱨ ᱠᱟᱨᱟᱢ ᱵᱚᱸᱜᱟ ᱞᱮ ᱵᱚᱸᱜᱟ ᱟᱹᱠᱤᱱᱟ ᱤᱱᱟᱹ ᱯᱚᱨᱮ ᱫᱚ ᱛᱩᱢᱫᱟᱜ ᱴᱟᱢᱟᱠ ᱢᱟᱹᱫᱟᱹᱲᱤᱭᱟᱹ ᱠᱚᱠᱚ ᱥᱟᱵᱛᱮ ᱟᱨ ᱡᱟᱦᱟᱸ ᱛᱤᱱᱟᱹᱜ ᱟᱞᱮ ᱜᱤᱫᱽᱨᱟᱹ ᱯᱤᱫᱽᱨᱟᱹ ᱟᱭᱳ ᱦᱚᱲ ᱠᱚ ᱢᱮᱱᱟᱜ ᱞᱮᱭᱟ ᱡᱚᱛᱚᱞᱮ ᱮᱱᱮᱡ ᱟᱞᱮ ᱥᱮᱨᱮᱧ ᱟᱞᱮ ᱟᱨ ᱯᱟᱹᱨᱤ ᱯᱟᱹᱨᱤᱛᱮ ᱢᱟᱹᱫᱟᱹᱲᱤᱭᱟᱹ ᱠᱚᱠᱚ ᱥᱮᱨᱮᱧᱟ ᱟᱞᱮ ᱫᱚᱞᱮ ᱛᱮᱞᱟᱭᱟ ᱟᱨ ᱚᱱᱠᱟ ᱜᱮ ᱟᱹᱰᱤ ᱜᱷᱟᱹᱲᱤᱡ ᱞᱮ ᱮᱱᱮᱡ ᱥᱮᱨᱮᱧᱟ ᱚᱱᱟ ᱨᱮᱦᱚᱸ ᱜᱟᱶᱛᱟ ᱢᱮᱱᱟᱜ ᱞᱮᱭᱟ ᱟᱨ ᱠᱤᱢᱵᱟ ᱛᱮᱦᱤᱧ ᱜᱤᱫᱽᱨᱟᱹ ᱪᱷᱟᱹᱴᱭᱟᱹᱨ ᱦᱩᱭᱩᱜ ᱠᱟᱱᱟ ᱚᱸᱰᱮ ᱦᱚᱸ ᱢᱤᱫ ᱦᱟᱲᱟᱢ ᱢᱤᱫ ᱵᱩᱲᱦᱤ ᱢᱟᱵᱚᱱ ᱥᱮᱞᱮᱫᱚᱜ ᱜᱮᱭᱟ ᱥᱟᱥᱟᱝ ᱵᱟᱪᱷᱟᱣ ᱥᱟᱠᱟᱢ ᱵᱟᱪᱷᱟᱣ ᱨᱮ ᱟᱹᱛᱩ ᱦᱚᱲ ᱥᱮᱞᱮᱫ ᱠᱟᱛᱮᱫ ᱜᱮ ᱠᱟᱹᱢᱤ ᱵᱚᱱ ᱵᱮᱱᱟᱣᱟ ᱠᱤᱢᱵᱟ ᱟᱵᱚ ᱥᱟᱱᱛᱟᱲ ᱠᱚᱫᱚ ᱥᱤᱝᱨᱟᱹᱫᱟᱱ ᱡᱩᱫᱤ ᱵᱟᱦᱟ ᱥᱟᱦᱟ ᱠᱤᱱ ᱞᱟᱹᱜᱤᱫ ᱟᱵᱚᱱ ᱚᱱᱟ ᱨᱮᱦᱚᱸ ᱟᱹᱛᱩ ᱦᱚᱲ ᱟᱛᱮᱫ ᱜᱮᱵᱚᱱ ᱠᱚᱨᱟᱣ ᱛᱟᱹᱠᱤᱱᱟ ᱟᱨ ᱚᱱᱟ ᱠᱚ ᱵᱤᱥᱮᱥ ᱛᱮ ᱡᱟᱦᱟᱸ ᱛᱤᱱᱟᱹᱜ ᱞᱮᱠᱟᱱ ᱜᱟᱶᱛᱟ ᱟᱹᱛᱩ ᱦᱚᱲ ᱫᱚ ᱟᱹᱛᱩ ᱨᱮ ᱢᱮᱱᱟᱜ ᱵᱚᱱᱟ ᱢᱟᱱᱮ ᱜᱟᱶᱛᱟ ᱠᱟᱛᱮᱫ ᱜᱮ ᱡᱚᱛᱚ ᱞᱮᱠᱟᱛᱮ ᱠᱟᱹᱢᱤᱜ ᱠᱟᱱᱟ ᱛᱮᱦᱤᱧ ᱠᱤᱢᱵᱟ ᱢᱤᱫᱴᱤᱡ ᱠᱩᱧ ᱜᱮ ᱡᱷᱟᱞᱟᱣ ᱦᱩᱭᱩᱜ ᱠᱟᱱᱟ ᱚᱸᱰᱮ ᱦᱚᱸ ᱢᱤᱫ ᱥᱮᱨᱟ ᱪᱟᱣᱞᱮ ᱢᱤᱫ ᱠᱚᱲᱟ ᱢᱤᱫ ᱠᱩᱲᱤ ᱫᱚ ᱩᱰᱩᱠ ᱠᱟᱛᱮᱫ ᱞᱮ ᱡᱷᱟᱞᱟᱣ ᱯᱷᱟᱨᱪᱟᱭ ᱛᱮ ᱟᱨ ᱚᱱᱠᱟ ᱚᱱᱠᱟ ᱠᱟᱛᱮᱫ ᱡᱟᱦᱟᱸ ᱛᱤᱱᱟᱹᱜ ᱜᱮ ᱧᱩᱛᱩᱢ ᱜᱤᱫᱽᱨᱟᱹ ᱪᱷᱟᱹᱴᱭᱟᱹᱨ ᱦᱩᱭᱩᱜ ᱥᱤᱝᱨᱟᱹᱫᱟᱱ ᱦᱩᱭᱩᱜ ᱠᱤᱢᱵᱟ ᱵᱟᱦᱟ ᱥᱚᱦᱚᱨᱟᱭ ᱨᱮᱫᱚ ᱟᱹᱛᱩ ᱦᱚᱲ ᱜᱟᱶᱛᱟ ᱟᱛᱮᱫ ᱜᱮ ᱜᱤᱫᱽᱨᱟᱹ ᱪᱷᱟᱹᱴᱭᱟᱹᱨ ᱨᱮᱫᱚ ᱵᱟᱦᱟ ᱥᱟᱶᱟᱭ ᱨᱮᱫᱚ ᱡᱮᱢᱚᱱ ᱚᱲᱟᱜ ᱚᱲᱟᱜ ᱨᱮ ᱟᱨ ᱵᱟᱦᱟ ᱥᱚᱦᱚᱨᱟᱭ ᱨᱮᱫᱚ ᱵᱟᱦᱟ ᱨᱮᱫᱚ ᱡᱟᱦᱮᱨ ᱨᱮ ᱟᱨ ᱜᱳᱢᱦᱟ ᱨᱮᱫᱚ ᱟᱠᱷᱲᱟ ᱨᱮ ᱚᱱᱟ ᱠᱚ ᱠᱟᱹᱢᱤ ᱦᱚᱨᱟ ᱨᱮᱜᱮ ᱟᱹᱛᱩ ᱦᱚᱲ ᱫᱚ ᱜᱟᱶᱛᱟ ᱞᱮ ᱛᱟᱦᱮᱱᱟ